ᱤᱧᱟᱹᱜ ᱚᱵᱷᱤᱜᱽᱜᱚᱛᱟ ᱫᱚ ᱦᱩᱭᱩᱜ ᱠᱟᱱᱟ ᱤᱧ ᱫᱚ ᱢᱤᱜᱴᱮᱱ ᱫᱚᱠᱟᱱ ᱢᱮᱱᱟᱜ ᱛᱤᱧᱟ ᱦᱟᱴ ᱨᱮᱧ ᱫᱩᱲᱩᱵᱼᱟ ᱚᱱᱟ ᱫᱚᱠᱟᱱ ᱨᱮᱫᱚ ᱠᱩᱲᱤ ᱜᱤᱫᱽᱨᱟᱹᱣᱟᱜ ᱡᱤᱱᱤᱥᱤᱧ ᱟᱠᱷᱨᱤᱧᱟ ᱞᱩᱛᱩᱨ ᱨᱮᱭᱟᱜ ᱥᱮ ᱢᱟᱞᱟ ᱥᱮ ᱡᱟᱦᱟᱸᱱᱟᱜ ᱥᱟᱠᱟᱢ ᱫᱤᱭᱮ ᱦᱚᱸᱧ ᱵᱮᱱᱟᱣᱟ ᱚᱱᱟᱧ ᱟᱠᱷᱨᱤᱧᱟ ᱤᱱᱟᱹᱛᱮ ᱟᱨ ᱤᱧᱨᱮᱱ ᱡᱩᱨᱤ ᱵᱟᱨᱦᱮ ᱠᱚᱨᱮᱭ ᱡᱟᱜᱮᱭ ᱠᱟᱢᱤᱛᱮ ᱟᱞᱤᱧᱟᱜ ᱥᱚᱝᱥᱟᱨ ᱫᱚ ᱪᱟᱞᱟᱜᱼᱟ ᱟᱨ ᱦᱟᱴ ᱨᱮᱧ ᱫᱩᱲᱩᱵᱼᱟ ᱤᱱᱟᱹ ᱠᱚ ᱛᱮᱜᱮ ᱢᱤᱢᱤᱫ ᱜᱚᱴᱮᱡ ᱡᱤᱱᱤᱥ ᱫᱚ ᱵᱳᱞᱯᱩᱨ ᱠᱷᱚᱱ ᱞᱤᱝ ᱛᱩᱞᱟᱹᱣᱟᱚᱸᱰᱮ ᱜᱮᱞᱤᱝ ᱛᱩᱞᱟᱹᱣᱟ ᱵᱟᱨᱦᱮ ᱠᱷᱚᱱ ᱫᱚ ᱵᱟᱞᱤᱝ ᱛᱩᱞᱟᱹᱣ ᱟᱜᱩᱣ ᱠᱟᱫᱟ ᱠᱳᱞᱠᱟᱛᱟ ᱠᱷᱚᱡ ᱟᱭᱢᱟ ᱦᱚᱲ ᱠᱚ ᱛᱩᱞᱟᱹᱣ ᱟᱜᱩᱭᱟ